ᱟᱞᱮ ᱱᱚᱶᱟ ᱵᱤᱨᱵᱷᱩᱢ ᱯᱚᱱᱚᱛ ᱨᱮ ᱚᱱᱠᱟᱱ ᱡᱟᱦᱟᱸ ᱱᱤᱭᱩᱡᱽ ᱵᱟᱹᱱᱩᱜᱼᱟ ᱡᱮᱹ ᱫᱤᱥᱚᱢ ᱡᱟᱠᱟᱛ ᱨᱮᱱ ᱢᱟᱱᱣᱟ ᱢᱤᱫᱥᱟᱶᱛᱮ ᱡᱟᱦᱟᱸ ᱠᱷᱚᱵᱚᱨ ᱠᱚ ᱧᱟᱢᱟ ᱮᱠᱮᱱ ᱴᱤᱵᱷᱤ ᱠᱷᱚᱵᱚᱨ ᱠᱟᱜᱚᱡᱽ ᱥᱮ ᱥᱢᱟᱴ ᱯᱷᱳᱱ ᱨᱮᱱᱟᱝ ᱱᱤᱭᱩᱡᱽ ᱞᱮᱠᱟᱛᱮᱜᱮ ᱟᱞᱮᱫᱚ ᱠᱷᱚᱵᱚᱨ ᱞᱮ ᱵᱟᱲᱟᱭ ᱧᱟᱢᱟ